ᱜᱮᱢ ᱠᱷᱮᱞᱳᱰ ᱫᱚ ᱵᱟᱨ ᱦᱟᱹᱴᱤᱧ ᱛᱮᱵᱚᱱ ᱦᱟᱹᱴᱤᱧ ᱫᱟᱲᱮᱭᱟᱜᱼᱟ ᱢᱤᱫᱴᱮᱱ ᱫᱚ ᱦᱩᱭᱩᱜ ᱠᱟᱱᱟ ᱤᱱᱰᱳᱨ ᱜᱮᱢ ᱟᱨ ᱢᱮᱫᱴᱮᱱ ᱫ ᱦᱩᱭᱩᱜ ᱟᱱᱟ ᱟᱣᱩᱴᱰᱳᱨ ᱜᱮᱢ ᱤᱱᱰᱳᱨ ᱜᱮᱢ ᱨᱮᱫᱚ ᱯᱟᱲᱟᱜᱼᱟ ᱡᱟᱦᱟᱸ ᱫᱚ ᱚᱲᱟᱜ ᱢᱚᱫᱽᱫᱷᱮ ᱨᱮᱵᱚᱱ ᱠᱷᱮᱞᱳᱜᱼᱟ ᱡᱮᱞᱮᱠᱟ ᱞᱩᱰᱩ ᱥᱟᱯ ᱥᱤᱲᱤ ᱠᱨᱟᱢ ᱵᱳᱨᱰ ᱴᱮᱵᱤᱞ ᱴᱮᱱᱤᱥ ᱱᱚᱝᱠᱟᱱᱟᱜ ᱜᱮᱢ ᱫᱚ ᱤᱱᱰᱳᱨ ᱜᱮᱢ ᱵᱚᱱ ᱢᱮᱛᱟᱜ ᱠᱟᱱᱟ ᱟᱨ ᱟᱣᱩᱴ ᱰᱳᱨ ᱜᱮᱢ ᱫᱚ ᱦᱩᱭᱩᱜ ᱠᱟᱱᱟ ᱯᱷᱩᱴᱵᱚᱞ ᱦᱚᱠᱤ ᱵᱮᱰᱢᱤᱱᱴᱚᱱ ᱠᱨᱤᱠᱮᱴ ᱱᱚᱝᱠᱟᱱᱟᱜ ᱠᱷᱮᱞᱳᱰ ᱫᱚᱵᱚᱱ ᱢᱮᱛᱟᱜ ᱠᱟᱱᱟ ᱟᱣᱩᱴᱰᱳᱨ ᱜᱮᱢ ᱱᱚᱣᱟ ᱜᱮᱢ ᱛᱟᱞᱟ ᱛᱮ ᱟᱵᱚ ᱟᱹᱛᱩ ᱴᱚᱴᱷᱟ ᱨᱮᱱ ᱦᱚᱲ ᱦᱚᱯᱚᱱ ᱠᱚ ᱟᱭᱢᱟ ᱞᱮᱠᱟᱱ ᱥᱩᱵᱤᱫᱷᱟ ᱠᱚ ᱧᱟᱢ ᱮᱫᱟ ᱡᱮᱞᱮᱠᱟ ᱡᱟᱦᱟᱸᱭ ᱦᱚᱲ ᱱᱚᱣᱟ ᱜᱮᱢ ᱥᱮ ᱠᱷᱮᱞᱳᱰ ᱠᱚᱭ ᱠᱷᱮᱞᱳᱰᱚᱜᱼᱟ ᱩᱱᱤᱭᱟᱜ ᱫᱚ ᱦᱚᱲᱢᱚ ᱨᱮᱱᱟᱜ ᱡᱟᱦᱟᱸ ᱫᱟᱲᱮ ᱠᱚ ᱟᱹᱰᱤ ᱡᱚᱛᱷᱟᱛ ᱥᱮ ᱴᱷᱤᱠᱼᱴᱷᱟᱠ ᱛᱟᱦᱮᱱ ᱛᱟᱭᱟ ᱥᱮ ᱦᱚᱲᱢᱚ ᱯᱷᱤᱴᱱᱮᱥ ᱡᱟᱦᱟᱸ ᱵᱚᱱ ᱢᱮᱛᱟᱜ ᱠᱟᱱ ᱚᱱᱟ ᱦᱚᱲᱢᱚ ᱯᱷᱴᱱᱮᱥ ᱴᱷᱤᱠᱼᱴᱷᱟᱠ ᱛᱟᱦᱮᱱ ᱛᱟᱭᱟ ᱢᱮᱱᱠᱷᱟᱱ ᱡᱟᱦᱟᱸᱭ ᱦᱚᱲ ᱡᱩᱫᱤ ᱱᱚᱣᱟ ᱜᱮᱢ ᱥᱮ ᱠᱷᱮᱞᱳᱰ ᱨᱮ ᱵᱟᱭ ᱯᱟᱴᱤᱥᱤᱯᱮᱴᱟ ᱛᱟᱦᱚᱞᱮ ᱠᱷᱟᱱ ᱩᱱᱤᱭᱟᱜ ᱦᱚᱲᱢᱚ ᱯᱷᱤᱴᱱᱮᱥ ᱨᱮᱱᱟᱜ ᱠᱚᱣᱟᱞᱤᱴᱤ ᱥᱮ ᱜᱩᱱᱚᱢᱟᱱ ᱫᱚ ᱠᱚᱢ ᱡᱳᱨ ᱜᱮ ᱛᱟᱦᱮᱱ ᱛᱟᱭᱟ ᱚᱱᱟᱛᱮ ᱡᱚᱛᱚ ᱦᱚᱲ ᱜᱮ ᱟᱵᱚ ᱱᱚᱣᱟ ᱜᱮᱢ ᱥᱮ ᱠᱷᱮᱞᱳᱰ ᱫᱚ ᱠᱚᱨᱟᱣ ᱞᱟᱹᱠᱛᱤᱜ ᱠᱟᱱ ᱛᱟᱵᱚᱱᱟ ᱛᱟᱦᱚᱞᱮ ᱠᱷᱟᱱ ᱟᱵᱚᱣᱟᱜ ᱦᱚᱲᱢᱚ ᱯᱷᱤᱴᱱᱮᱥ ᱴᱷᱤᱠᱼᱴᱷᱟᱠ ᱛᱟᱦᱮᱱ ᱛᱟᱵᱚᱱᱟ ᱱᱟᱱᱟᱦᱩᱱᱟᱹᱨ ᱨᱳᱜᱽ ᱟᱡᱟᱨ ᱛᱮ ᱵᱟᱝ ᱵᱚᱱ ᱯᱟᱲᱟᱣᱼᱟ ᱟᱵᱚᱣᱟᱜ ᱦᱚᱲᱢᱚ ᱫᱟᱲᱮ ᱴᱷᱤᱠ ᱛᱟᱦᱮᱱᱟ ᱤᱢᱤᱭᱩᱱᱤᱴᱤ ᱯᱟᱣᱟᱨ ᱴᱷᱤᱠ ᱛᱟᱦᱮᱱᱟ ᱛᱟᱦᱚᱞᱮ ᱠᱷᱟᱱ ᱟᱵᱚᱣᱟᱜ ᱦᱚᱲᱢᱚ ᱡᱤᱣᱤ ᱦᱚᱸ ᱴᱷᱟᱠᱼᱴᱷᱟᱠ ᱛᱟᱦᱮᱱᱟ